ᱱᱚᱣᱟ ᱟᱵᱚ ᱥᱟᱶᱛᱟ ᱟᱹᱨᱤ ᱡᱟᱦᱟᱸ ᱞᱮᱠᱟ ᱛᱚᱞ ᱢᱮᱱᱟᱜᱼᱟ ᱱᱚᱝᱠᱟᱫᱚ ᱮᱴᱟᱜ ᱜᱟᱛᱟᱠᱨᱮᱱ ᱥᱮ ᱮᱴᱟᱜ ᱡᱟᱹᱛ ᱨᱮᱱᱫᱚ ᱦᱮᱱᱟᱜ ᱛᱟᱠᱚᱣᱟ ᱥᱮ ᱵᱟᱝ ᱵᱟᱲᱟᱭ ᱵᱟᱹᱱᱩᱜᱼᱟ ᱛᱚ ᱱᱚᱜᱼᱚᱸᱭ ᱡᱮ ᱟᱵᱚ ᱥᱟᱱᱛᱟᱲ ᱠᱚᱣᱟᱜ ᱫᱚ ᱟᱹᱰᱤ ᱟᱹᱫᱤᱢ ᱠᱷᱚᱡ ᱜᱮ ᱛᱚᱞ ᱟᱹᱜᱩᱣᱠᱟᱜᱼᱟ ᱠᱚ ᱦᱟᱲᱟᱢ ᱦᱟᱯᱲᱟᱢ ᱠᱷᱚᱱᱜᱮ ᱡᱚᱱᱢᱚ ᱠᱷᱚᱱ ᱜᱩᱡᱩᱜ ᱫᱷᱟᱹᱨᱤᱡ ᱡᱟᱦᱟᱸ ᱦᱮᱱᱟᱜ ᱫᱚ ᱞᱟᱭᱼᱞᱟᱠᱪᱟᱨ ᱟᱹᱨᱤᱼᱪᱟᱹᱞᱤ ᱚᱱᱟ ᱞᱮᱠᱟᱛᱮ ᱠᱚ ᱯᱟᱞᱟᱣ ᱟᱹᱜᱩᱣᱠᱟᱜᱼᱟ ᱡᱟᱦᱟᱸ ᱫᱚ ᱡᱚᱱᱢᱚ ᱞᱮᱱᱠᱷᱟᱱ ᱪᱷᱩᱛ ᱢᱮᱴᱟᱣ ᱛᱟᱨ ᱵᱟᱫᱮ ᱢᱮᱱᱟᱜᱼᱟ ᱪᱷᱟᱹᱴᱭᱟᱹᱨ ᱪᱷᱟᱹᱴᱭᱟᱹᱨ ᱨᱮᱫᱚ ᱚᱠᱚᱨᱤᱡ ᱜᱚᱲᱚᱢ ᱠᱟᱱᱟᱭ ᱩᱱᱤᱠᱚ ᱧᱩᱛᱩᱢᱼᱟᱭᱟ ᱚᱱᱠᱟᱱᱟᱜ ᱟᱹᱰᱤ ᱟᱹᱰᱤ ᱟᱹᱨᱤ ᱪᱟᱹᱞᱤ ᱦᱮᱱᱟᱜᱼᱟ ᱵᱟᱯᱞᱟᱨᱮ ᱦᱚᱸ ᱚᱱᱠᱟᱜᱮ ᱢᱟᱹᱡᱷᱤ ᱱᱟᱭᱠᱮ ᱠᱚ ᱥᱩᱨᱩᱜᱼᱟ ᱛᱚᱵᱮ ᱜᱮ ᱩᱱᱤᱭᱟᱜ ᱠᱟᱹᱢᱤ ᱦᱚᱨᱟ ᱮᱛᱚᱦᱚᱵᱚᱜᱼᱟ ᱵᱟᱯᱞᱟᱨᱮ ᱦᱮᱱᱟᱜᱼᱟ ᱥᱩᱱᱩᱢ ᱥᱟᱥᱟᱝ ᱴᱷᱮᱱ ᱠᱷᱚᱱ ᱮᱦᱚᱵ ᱠᱟᱛᱮ ᱡᱟᱦᱟᱸ ᱛᱤᱱᱟᱹᱜ ᱜᱮ ᱞᱤᱜᱤ ᱵᱷᱤᱜᱤ ᱦᱮᱱᱟᱜ ᱵᱟᱯᱞᱟ ᱧᱤᱫᱟᱹ ᱚᱱᱠᱟ ᱞᱮᱠᱟᱛᱮ ᱠᱚ ᱯᱟᱨᱚᱢ ᱤᱫᱤᱭᱮᱫᱟ ᱥᱮ ᱯᱟᱨᱚᱢ ᱦᱤᱡᱩᱜ ᱠᱟᱱ ᱜᱮᱭᱟ ᱟᱹᱜᱩᱭᱮᱫ ᱜᱮᱭᱟ ᱟᱨ ᱵᱟᱹᱠᱤ ᱯᱚᱨᱚᱵᱽ ᱛᱮᱦᱟᱜ ᱦᱚᱸ ᱦᱮᱱᱟᱜ ᱜᱮᱭᱟ ᱥᱟᱱᱛᱟᱲ ᱠᱚᱣᱟᱜ ᱫᱚ ᱯᱩᱡᱟᱹ ᱯᱟᱥᱟ ᱜᱮ ᱪᱟᱸᱫᱚ ᱠᱮ ᱪᱟᱸᱫᱚ ᱥᱮ ᱢᱤᱫ ᱵᱟᱨ ᱪᱟᱸᱫᱚ ᱯᱚᱨᱮ ᱦᱚᱸ ᱡᱮᱢᱚᱱ ᱢᱟᱜᱽ ᱨᱮ ᱦᱮᱱᱟᱜᱼᱟ ᱢᱟᱜᱽ ᱥᱤᱢ ᱡᱚᱢ ᱯᱷᱟᱹᱜᱩᱱ ᱠᱩᱱᱟᱹᱢᱤ ᱥᱮ ᱯᱷᱟᱹᱜᱩᱱ ᱯᱩᱱᱱᱤᱢᱟᱨᱮ ᱦᱮᱱᱟᱜᱼᱟ ᱯᱷᱟᱜᱹᱩᱱ ᱥᱚᱨᱦᱟᱭ ᱵᱟᱦᱟ ᱯᱚᱨᱚᱵᱽ ᱚᱱᱠᱟᱜᱮ ᱪᱟᱹᱛ ᱠᱩᱱᱟᱹᱢᱤᱨᱮ ᱦᱮᱱᱟᱜᱼᱟ ᱪᱟᱹᱛ ᱵᱚᱸᱜᱟ ᱵᱳᱨᱳ ᱡᱟᱦᱟᱸᱭ ᱫᱚ ᱪᱟᱹᱛ ᱠᱚ ᱵᱚᱸᱜᱟ ᱵᱳᱨᱳᱜᱼᱟ ᱩᱱᱠᱩᱫᱚ ᱡᱮᱢᱚᱱ ᱱᱟᱣᱟ ᱥᱟᱠᱟᱢ ᱨᱮ ᱵᱟᱠᱚ ᱡᱚᱢᱟ ᱪᱟᱹᱛ ᱵᱚᱸᱜᱟ ᱵᱟᱠᱚ ᱵᱚᱸᱜᱟᱭ ᱞᱮᱠᱷᱟᱱ ᱱᱟᱣᱟ ᱯᱷᱚᱞ ᱰᱚᱞ ᱵᱟᱠᱚ ᱡᱚᱢᱟ ᱪᱟᱹᱛ ᱵᱚᱸᱜᱟ ᱵᱟᱠᱚ ᱵᱚᱸᱜᱟᱭ ᱞᱮᱠᱷᱟᱱ ᱪᱟᱛᱚᱢ ᱛᱮ ᱵᱟᱠᱚ ᱩᱢᱩᱞᱚᱼᱟ ᱪᱟᱹᱛ ᱵᱚᱸᱜᱟ ᱵᱚᱞᱚ ᱞᱮᱱᱠᱷᱟᱱ ᱪᱟᱹᱛ ᱵᱟᱠᱚ ᱵᱚᱸᱜᱟᱭ ᱞᱮᱠᱷᱟᱱ ᱪᱟᱛᱚᱢᱛᱮ ᱵᱟᱠᱚ ᱩᱢᱩᱞᱚᱼᱟ ᱱᱚᱣᱟᱠᱚ ᱟᱹᱰᱤ ᱟᱹᱰᱤ ᱱᱮᱭᱚᱢ ᱥᱮ ᱱᱤᱛᱤ ᱥᱮ ᱨᱟᱹᱭ ᱥᱮ ᱟᱹᱨᱤ ᱢᱮᱱᱟᱜᱼᱟ ᱟᱨ ᱫᱚᱦᱚᱣ ᱟᱠᱟᱫᱟᱠᱚ ᱛᱚ ᱚᱱᱠᱟᱜᱮ ᱫᱟᱥᱟᱸᱭ ᱵᱚᱸᱜᱟ ᱫᱚ ᱫᱟᱥᱟᱸᱭ ᱮᱱᱮᱡ ᱦᱮᱱᱟᱜᱼᱟ ᱟᱨᱚ ᱦᱮᱱᱟᱜᱼᱟ ᱟᱥᱟᱲ ᱨᱮᱫᱚ ᱟᱥᱟᱲᱤ ᱥᱚᱢᱠᱚ ᱡᱚᱢ ᱠᱚᱣᱟ ᱛᱚᱵᱮ ᱟᱹᱱᱤᱡ ᱦᱳᱲᱳᱠᱚ ᱨᱚᱦᱚᱭᱟ ᱮᱨ ᱟᱯᱷᱚᱨ ᱟᱠᱚ ᱚᱱᱠᱟᱜᱮ ᱱᱤᱛᱚᱜ ᱫᱚ ᱱᱟᱭᱛᱮ ᱱᱟᱯᱟᱭ ᱛᱮᱜᱮ ᱠᱚ ᱟᱹᱱ ᱟᱹᱨᱤᱛᱮ ᱛᱚᱞ ᱟᱠᱟᱱ ᱥᱟᱶᱛᱟ ᱟᱹᱨᱤᱫᱚ ᱟᱹᱰᱤᱜᱮ ᱥᱚᱨᱮᱥᱟ